ᱱᱚᱰᱮ ᱤᱧ ᱴᱷᱮᱱ ᱚᱞᱪᱤᱠᱤ ᱥᱮᱪᱮᱫᱚᱜ ᱵᱟᱠᱷᱨᱟ ᱛᱮ ᱢᱤᱫᱴᱟᱝ ᱵᱳᱭ ᱢᱮᱱᱟᱜᱼᱟ ᱱᱚᱣᱟ ᱨᱮᱭᱟᱝ ᱧᱩᱛᱩᱢ ᱫᱚ ᱚᱞ ᱤᱛᱩᱱ ᱱᱚᱣᱟ ᱵᱳᱭ ᱫᱚ ᱢᱟᱨᱟᱝ ᱦᱚᱲ ᱠᱚ ᱥᱮᱪᱮᱫᱚᱜ ᱵᱟᱠᱷᱨᱟ ᱢᱟ ᱱᱟᱯᱟᱭ ᱜᱮ ᱚᱱᱟ ᱥᱟᱶᱛᱮ ᱦᱩᱰᱤᱧ ᱦᱩᱰᱤᱧ ᱜᱤᱫᱽᱨᱟᱹ ᱠᱚ ᱞᱟᱹᱜᱤᱫ ᱫᱚ ᱟᱹᱰᱤᱜᱮ ᱵᱮᱥᱼᱟ ᱪᱮᱫᱟᱜ ᱥᱮ ᱱᱚᱣᱟᱨᱮ ᱪᱤᱠᱤ ᱥᱟᱶᱛᱮ ᱱᱟᱱᱟ ᱦᱩᱱᱟᱹᱨ ᱪᱤᱛᱟᱹᱨ ᱠᱚ ᱢᱮᱱᱟᱜᱼᱟ ᱚᱱᱟᱛᱮ ᱪᱤᱠᱤ ᱩᱨᱩᱢ ᱟᱹᱰᱤ ᱜᱮ ᱥᱚᱞᱦᱮᱜ ᱠᱟᱱᱟ ᱟᱨ ᱱᱚᱣᱟ ᱵᱳᱭ ᱫᱚ ᱤᱧᱤᱡ ᱵᱤᱴᱤ ᱦᱚᱸ ᱟᱹᱰᱤᱜᱮᱭ ᱠᱩᱥᱤᱭᱟᱜ ᱠᱟᱱᱟ ᱱᱚᱣᱟ ᱵᱳᱭ ᱨᱮᱫᱚ ᱡᱟᱦᱟᱸ ᱪᱤᱛᱟᱹᱨ ᱠᱚ ᱢᱮᱱᱟᱜᱼᱟ ᱱᱚᱣᱟ ᱠᱚ ᱪᱤᱛᱟᱹᱨ ᱢᱤᱫ ᱢᱤᱫᱴᱟᱝ ᱪᱤᱛᱟᱹᱨ ᱢᱤᱫ ᱢᱤᱫᱴᱟᱝ ᱪᱤᱠᱤᱭ ᱞᱟᱹᱭ ᱚᱪᱚᱭᱮᱫᱟ ᱡᱮᱞᱮᱠᱟ ᱵᱟᱹᱵᱩᱭ ᱚᱞᱚᱜ ᱠᱟᱱ ᱚᱱᱠᱟᱱ ᱪᱤᱛᱟᱹᱨ ᱡᱟᱦᱟᱸ ᱛᱮᱫᱚ ᱚ ᱪᱤᱠᱤ ᱞᱟᱹᱭ ᱦᱚᱪᱚᱭᱮᱫᱟ ᱵᱟᱵᱟ ᱠᱷᱮᱛ ᱟᱲᱮᱭ ᱞᱟᱞᱟ ᱠᱟᱱ ᱱᱚᱣᱟ ᱛᱮᱫᱚ ᱟ ᱪᱤᱠᱤ ᱞᱟᱹᱭ ᱚᱪᱚᱭᱮᱫᱟ ᱟᱨᱦᱚᱸ ᱱᱚᱝᱠᱟᱜᱮ ᱱᱟᱱᱟ ᱦᱩᱱᱟᱹᱨ ᱡᱤᱵᱽᱼᱡᱤᱭᱟᱹᱞᱤ ᱫᱟᱨᱮ ᱱᱟᱹᱲᱤ ᱠᱚ ᱨᱮᱭᱟᱜ ᱪᱤᱛᱟᱹᱨ ᱦᱚᱸ ᱢᱮᱱᱟᱜᱼᱟ ᱟᱨᱦᱚᱸ ᱱᱚᱝᱠᱟ ᱜᱮ ᱮᱞᱠᱷᱟ ᱵᱟᱠᱷᱨᱟ ᱛᱮ ᱥᱮ ᱟᱨᱚ ᱮᱴᱟᱜ ᱮᱴᱟᱜ ᱵᱤᱥᱚᱭ ᱛᱮ ᱪᱤᱛᱟᱹᱨᱟᱱ ᱵᱳᱭ ᱠᱚ ᱪᱷᱟᱯᱟ ᱞᱮᱱᱠᱷᱟᱡ ᱫᱚ ᱟᱹᱰᱤ ᱜᱮ ᱱᱟᱯᱟᱭ ᱠᱚᱜᱼᱟ ᱮᱱᱠᱷᱟᱱ ᱤᱧ ᱟᱨᱦᱚᱸ ᱤᱧ ᱨᱮᱱ ᱵᱤᱴᱤ ᱞᱟᱹᱜᱤᱫ ᱤᱧ ᱠᱤᱨᱤᱧ ᱡᱚᱝ ᱠᱮᱭᱟ